ᱥᱟᱫᱷᱟᱨᱚᱱ ᱡᱤᱭᱚᱱ ᱨᱮ ᱟᱥᱩᱞ ᱨᱟᱠᱟᱵ ᱡᱤᱵᱽ ᱡᱤᱭᱟᱹᱞᱤ ᱠᱚᱫᱚ ᱠᱚ ᱦᱩᱭᱩᱜ ᱠᱟᱱᱟ ᱰᱟᱝᱨᱤ ᱵᱷᱮᱰᱟ ᱢᱮᱨᱚᱢ ᱥᱤᱢ ᱜᱮᱰᱮ ᱥᱩᱠᱨᱤ ᱮᱢᱟᱱ ᱠᱩᱱ ᱠᱷᱟ ᱞᱤ ᱢᱤᱫ ᱞᱮᱠᱟᱱ ᱡᱤᱭᱟᱹᱞᱤ ᱟᱥᱩᱞ ᱞᱮᱠᱚ ᱠᱷᱟᱱ ᱫᱚ ᱵᱟᱝ ᱦᱩᱭᱩᱜᱼᱟ ᱥᱤᱢ ᱥᱤᱢ ᱥᱩᱠᱨᱤ ᱰᱟᱝᱨᱤ ᱢᱮᱨᱚᱢ ᱢᱤᱫ ᱥᱟᱶ ᱛᱮᱜᱮ ᱟᱥᱩᱞ ᱠᱚ ᱦᱩᱭᱩᱜᱼᱟ ᱢᱮᱱᱠᱷᱟᱱ ᱰᱟᱝᱨᱤ ᱢᱤᱦᱩ ᱞᱟᱹᱜᱤᱫ ᱫᱚ ᱮᱴᱟᱜ ᱚᱲᱟᱜ ᱢᱮᱨᱚᱢ ᱵᱷᱤᱰᱤ ᱞᱟᱹᱜᱤᱫ ᱫᱤ ᱮᱴᱟᱜ ᱚᱲᱟᱜ ᱥᱤᱢ ᱜᱮᱰᱮ ᱞᱟᱹᱜᱤᱫ ᱫᱚ ᱮᱴᱟᱜ ᱚᱲᱟᱜ ᱟᱨ ᱱᱚᱣᱟ ᱠᱷᱚᱱ ᱟᱭ ᱫᱚ ᱱᱚᱝᱠᱟ ᱠᱟᱛᱮ ᱦᱤᱡᱩᱜᱼᱟ ᱡᱮ ᱟᱭᱢᱟ ᱜᱮᱰᱮ ᱠᱚ ᱛᱟᱦᱮᱱ ᱠᱷᱟᱱ ᱥᱮ ᱥᱤᱢ ᱠᱚ ᱛᱟᱦᱮᱱ ᱠᱷᱟᱱ ᱩᱱᱠᱩᱭᱟᱜ ᱵᱤᱞᱤ ᱡᱚᱢ ᱞᱟᱹᱜᱤᱫ ᱡᱟᱦᱟᱸ ᱞᱟᱹᱠᱛᱤ ᱚᱱᱟ ᱫᱚ ᱡᱚᱢᱟᱢ ᱟᱨ ᱡᱟᱦᱟᱸ ᱵᱟᱲᱛᱤᱜᱼᱟ ᱚᱱᱟᱫᱚ ᱵᱟᱡᱟᱨ ᱨᱮ ᱤᱫᱤ ᱠᱟᱛᱮᱫ ᱮᱢ ᱟᱠᱷᱟᱨᱤᱧᱟ ᱚᱱᱟ ᱵᱤᱞᱤ ᱟᱠᱷᱟᱨᱤᱧ ᱠᱷᱚᱱ ᱜᱮ ᱠᱤᱪᱷᱩ ᱯᱚᱭᱥᱟ ᱫᱚ ᱦᱟ ᱡᱩᱜᱼᱟ